ᱦᱮᱞᱳ ᱦᱮᱸ ᱦᱮᱞᱳ ᱞᱟᱹᱭ ᱫᱟᱹᱧ ᱡᱮ ᱤᱧ ᱴᱨᱟᱠᱴᱟᱨ ᱞᱟᱜᱟᱭ ᱞᱟᱹᱜᱤᱫ ᱠᱤᱢᱵᱟ ᱤᱭᱟᱹᱭ ᱞᱟᱜᱟᱣ ᱞᱟᱹᱜᱤᱫ ᱤᱧ ᱢᱚᱱᱮᱭᱮᱜᱼᱟ ᱛᱳ ᱪᱮᱫ ᱞᱮᱠᱟ ᱯᱚᱨᱤᱵᱚᱦᱚᱱ ᱨᱮᱱᱟᱜ ᱚᱱᱟ ᱠᱟᱹᱴᱤᱡ ᱞᱟᱹᱭ ᱟᱹᱧ ᱢᱮᱥᱮ ᱟ ᱴᱨᱮᱠᱴᱟᱨ ᱤᱧ ᱪᱟᱞᱟᱣ ᱞᱟᱹᱜᱤᱫ ᱪᱟᱞᱟᱣ ᱨᱮᱱᱟᱜ ᱯᱚᱨᱤᱵᱚᱱ ᱠᱟᱹᱴᱤᱡ ᱞᱟᱹᱭ ᱟᱹᱧ ᱢᱮᱥᱮ ᱦᱮᱸ ᱟᱪᱪᱷᱟ ᱦᱮᱸ ᱟᱪᱪᱷᱟ ᱟᱪᱪᱷᱟ ᱴᱨᱟᱯᱷᱤᱠ ᱨᱩᱞ ᱱᱚᱣᱟ ᱯᱚᱥᱪᱷᱤᱢᱵᱟᱝᱞᱟᱨᱮ ᱚᱠᱟ ᱢᱟᱱᱮ ᱴᱨᱟᱯᱷᱤᱠ ᱨᱩᱞ ᱠᱚ ᱚᱠᱟ ᱠᱚᱨᱮᱜ ᱟᱨ ᱵᱟᱭᱨᱮ ᱠᱚᱨᱮᱜ ᱪᱮᱫ ᱱᱚᱣᱟ ᱨᱮᱱᱟᱜ ᱵᱷᱟᱜᱤ ᱯᱚᱡᱤᱥᱚᱱ ᱢᱮᱱᱟᱜᱼᱟ ᱠᱟᱹᱴᱤᱡ ᱡᱚᱫᱤᱢ ᱞᱟᱹᱭ ᱫᱟᱲᱮ ᱭᱟᱹᱧ ᱠᱷᱟᱱ ᱟᱨ ᱱᱚᱛᱮ ᱥᱟᱵ ᱠᱟᱜ ᱢᱮ ᱡᱷᱟᱲᱠᱷᱚᱸᱰ ᱱᱚᱣᱟ ᱨᱮᱱᱟᱜ ᱯᱚᱨᱤᱥᱮᱵᱟ ᱠᱟᱹᱪ ᱟᱪᱪᱷᱟ ᱟᱪᱪᱷᱟ ᱟᱪᱪᱷᱟ ᱚ ᱟᱪᱪᱷᱟ ᱦᱮᱸ ᱟᱨ ᱟᱨ ᱚᱱᱟᱜᱮ ᱱᱚᱣᱟᱜᱮ ᱵᱟᱲᱟᱭ ᱥᱟᱱᱟᱧ ᱠᱟᱱ ᱛᱟᱸᱦᱮᱜᱼᱟ ᱢᱟᱱᱮ ᱱᱚᱝᱠᱟ ᱤᱧᱴᱷᱮᱱ ᱱᱚᱝᱠᱟ ᱛᱷᱚᱲᱟᱜᱟᱱ ᱢᱮᱱᱟᱜ ᱜᱮᱭᱟ ᱴᱨᱟᱠᱴᱟᱨ ᱠᱚᱨᱮᱱ ᱢᱟᱞᱤᱠ ᱠᱟᱱ ᱜᱮᱭᱟᱧ ᱟᱨᱠᱤ ᱚᱱᱟᱛᱮ ᱟᱨᱠᱤ ᱱᱚᱣᱟ ᱞᱟᱹᱜᱤᱫᱛᱮᱧ ᱠᱚᱞ ᱞᱮᱫᱟ ᱟᱢ ᱴᱷᱮᱱ ᱦᱮᱸ ᱢᱮᱱᱟᱜᱼᱟ ᱴᱨᱟᱠ ᱦᱚᱸ ᱢᱮᱱᱟᱜᱼᱟ ᱦᱮᱸ ᱦᱮᱸ ᱟᱪᱪᱷᱟ ᱦᱮᱸ ᱞᱟᱭᱥᱮᱱᱥ ᱠᱚ ᱢᱮᱱᱟᱜ ᱜᱮᱭᱟ ᱞᱟᱭᱥᱮᱱᱥ ᱠᱚ ᱠᱚᱨᱟᱣ ᱦᱩᱭ ᱠᱟᱱᱟ ᱦᱮᱸ ᱦᱮᱸ

ᱚᱱᱟ ᱚᱱᱟ ᱯᱚᱨᱤᱥᱮᱵᱟ ᱢᱟᱱᱮ ᱴᱨᱟᱠᱴᱟᱨ ᱨᱮ ᱴᱨᱟᱠᱴᱟᱨ ᱨᱮ ᱚᱱᱠᱟᱱᱟᱜ ᱛᱤᱱᱟᱹᱜ ᱜᱟᱱ ᱵᱟᱞᱤ ᱠᱚ ᱞᱟᱹᱭ ᱠᱮᱜ ᱟᱢ ᱛᱤᱱᱟᱹᱜ ᱜᱟᱱ ᱢᱟᱱᱮ ᱛᱟᱣ ᱢᱟᱱᱮ ᱞᱟᱫᱮ ᱠᱟᱛᱮᱜ ᱚᱱᱠᱟ ᱪᱟᱞᱟᱣ ᱵᱟᱝ ᱜᱟᱱᱚᱜᱼᱟ ᱟᱪᱪᱷᱟ ᱟᱪᱪᱷᱟ ᱚᱱᱟᱜᱮ ᱛᱟᱦᱚᱞᱮ ᱵᱟᱥ ᱠᱚ ᱵᱟᱥ ᱫᱚ ᱢᱟᱱᱮ ᱢᱮᱱᱟᱜᱼᱟ ᱟᱫᱚ ᱚᱱᱟ ᱫᱚ ᱠᱟᱹᱴᱤᱡ ᱫᱚᱠᱚ ᱤᱭᱟᱹ ᱦᱟᱛᱟᱲ ᱠᱟᱫᱟ ᱫᱚᱦᱚ ᱦᱟᱛᱟᱲ ᱠᱟᱫᱟᱞᱮ ᱟᱨ ᱱᱤᱛᱚᱜ ᱫᱚ ᱦᱟᱜ ᱱᱚᱣᱟ ᱴᱨᱟᱠᱴᱟᱨᱜᱮ ᱱᱚᱣᱟ ᱤᱭᱟᱹᱜᱮ ᱪᱟᱞᱟᱜ ᱠᱟᱱᱟ ᱴᱨᱟᱠ ᱵᱟᱥ ᱨᱮᱱᱟᱜ ᱯᱚᱨᱤᱥᱮᱵᱟ ᱠᱟᱹᱴᱤᱡ ᱮᱢ ᱞᱟᱹᱭ ᱞᱮᱠᱷᱟᱱ ᱦᱚᱸ ᱱᱟᱯᱟᱭ ᱠᱚᱜ ᱠᱮᱭᱟ ᱵᱟᱲᱟᱭ ᱡᱚᱝ ᱟᱨᱠᱤ ᱦᱮᱸ ᱦᱮᱸ ᱦᱮᱸ ᱦᱮᱸ ᱟᱪᱪᱷᱟ ᱟᱪᱪᱷᱟ ᱟᱪᱪᱷᱟ ᱴᱷᱤᱠ ᱦᱳᱭ ᱵᱟᱥ ᱵᱟᱥ ᱫᱚ ᱱᱚᱣᱟ ᱡᱟᱦᱟ ᱡᱷᱟᱲᱜᱨᱟᱢ ᱟᱨ ᱱᱚᱛᱮ ᱵᱟᱱᱫᱳᱣᱟᱱ ᱨᱳᱰ ᱪᱟᱞᱟᱜ ᱠᱟᱱᱟ ᱱᱚᱰᱮ ᱯᱚᱥᱪᱤᱢᱵᱚᱝᱜᱚ ᱵᱷᱤᱛᱤᱨ ᱨᱮᱜᱮ ᱟᱨ ᱱᱚᱰᱮ ᱟᱨ ᱚᱱᱰᱮᱜᱮ ᱵᱮᱥᱤ ᱫᱚ ᱪᱟᱞᱟᱣ ᱵᱟᱲᱟ ᱠᱟᱜ ᱜᱮᱭᱟᱧ ᱟᱨᱠᱤ ᱚᱱᱰᱮ ᱦᱮᱸ ᱦᱮᱸ ᱢᱮᱱ ᱨᱚᱰ ᱨᱮᱜᱮ ᱦᱮᱸ ᱱᱚᱣᱟ ᱜᱮ ᱠᱩᱞᱤ ᱛᱟᱦᱮ ᱠᱟᱱᱟ ᱟᱨᱠᱤ ᱚᱱᱟᱜᱮ ᱞᱟᱭᱮᱜ ᱛᱟᱦᱮᱜ ᱤᱧ ᱴᱷᱤᱠ ᱜᱮᱭᱟ ᱛᱟᱦᱚᱞᱮ ᱦᱮᱸ